ᱟᱵᱚ ᱥᱟᱱᱛᱟᱲᱤ ᱯᱟᱹᱨᱥᱤ ᱛᱮᱢᱟ ᱚᱱᱠᱟᱱ ᱠᱷᱚᱵᱚᱨ ᱚᱞᱵᱤᱞ ᱤᱪᱷᱟᱹᱱ ᱥᱮ ᱚᱱᱟ ᱢᱟ ᱵᱟᱝ ᱦᱩᱭᱩᱜ ᱜᱮᱭᱟ ᱚᱱᱟᱛᱮ ᱤᱧᱫᱚ ᱵᱟᱝᱞᱟ ᱯᱟᱹᱨᱥᱤ ᱨᱮᱱᱟᱜ ᱠᱷᱚᱵᱚᱨ ᱠᱚᱜᱮᱧ ᱧᱮᱞ ᱛᱟᱦᱮᱱ ᱜᱮᱭᱟ ᱟᱨ ᱟᱞᱮᱭᱟᱜ ᱴᱚᱴᱷᱟ ᱥᱩᱨ ᱠᱚᱨᱮ ᱡᱟᱦᱟᱸ ᱯᱟᱹᱨᱥᱤ ᱞᱟᱹᱜᱤᱫ ᱡᱟᱦᱟᱱ ᱠᱷᱚᱵᱚᱨ ᱫᱚ ᱯᱟᱹᱨᱥᱤ ᱟᱞᱮ ᱴᱚᱴᱷᱟ ᱢᱩᱫᱽᱨᱮ ᱟᱞᱮ ᱫᱷᱟᱨᱮ ᱯᱟᱥᱮᱨᱮᱱ ᱵᱮᱥᱤᱨ ᱵᱷᱟᱜᱽ ᱜᱮ ᱞᱟᱹᱭ ᱜᱟᱱᱚᱜᱼᱟ ᱵᱟᱝᱢᱟ ᱥᱟᱱᱛᱟᱲᱤ ᱯᱟᱹᱨᱥᱤ ᱨᱮᱱ ᱥᱟᱱᱛᱟᱲᱤ ᱯᱟᱹᱨᱥᱤ ᱜᱷᱟᱨᱚᱸᱡᱽ ᱨᱮᱱ ᱜᱮ ᱢᱟᱹᱱᱢᱤ ᱥᱮ ᱦᱚᱲ ᱵᱟᱹᱲᱛᱤ ᱢᱮᱱᱟᱜ ᱵᱚᱱᱟ ᱢᱮᱱᱠᱷᱟᱱ ᱟᱨ ᱞᱟᱭᱼᱞᱟᱠᱪᱟᱨ ᱦᱚᱸ ᱥᱟᱵ ᱫᱚᱦᱚ ᱦᱩᱭ ᱠᱟᱱᱟ ᱚᱱᱟ ᱥᱟᱶᱛᱮ ᱠᱤᱪᱷᱩ ᱠᱤᱪᱷᱩ ᱡᱟᱦᱟᱸ ᱧᱮᱞᱚᱜ ᱠᱟᱱᱟ ᱟᱛᱳ ᱠᱚᱨᱮᱜ ᱟᱵᱚᱣᱟᱜ ᱞᱟᱭᱼᱞᱟᱠᱪᱟᱨ ᱠᱤᱪᱷᱩ ᱠᱤᱪᱷᱩ ᱟᱫᱚᱜ ᱠᱟᱱᱟ ᱛᱚ ᱚᱱᱟᱠᱚ ᱥᱟᱵ ᱨᱟᱠᱟᱵ ᱦᱩᱭᱩᱜ ᱛᱟᱵᱳᱱᱟ ᱟᱵᱚ ᱫᱚ ᱥᱟᱱᱟᱢ ᱠᱚᱜᱮ ᱮᱱᱠᱷᱟᱱ ᱜᱮ ᱟᱵᱚᱣᱟᱜ ᱥᱟᱱᱛᱟᱲᱤ ᱯᱟᱹᱨᱥᱤ ᱟᱨᱦᱚᱸ ᱞᱟᱯᱷᱟᱝ ᱥᱮᱫ ᱥᱮᱪᱮᱫᱚᱜᱼᱟ ᱢᱮᱱᱛᱮ ᱤᱧᱤᱧ ᱢᱚᱱᱮᱭᱟ ᱚᱱᱟ ᱥᱟᱶᱛᱮ ᱟᱞᱮ ᱫᱷᱟᱨᱮ ᱯᱟᱥᱮ ᱨᱮᱦᱚᱸ ᱥᱟᱱᱛᱟᱞᱤ ᱢᱤᱰᱤᱭᱟᱢ ᱤᱥᱠᱩᱞ ᱠᱚ ᱢᱮᱱᱟᱜ ᱠᱟᱜ ᱜᱮᱭᱟ ᱛᱚ ᱚᱱᱟ ᱤᱥᱠᱩᱞ ᱨᱮ ᱥᱟᱱᱛᱟᱞᱤ ᱯᱟᱹᱴᱷᱩᱣᱟᱹ ᱡᱩᱫᱤ ᱵᱚᱱ ᱯᱟᱲᱦᱟᱣ ᱦᱚᱪᱚ ᱠᱚᱣᱟ ᱥᱟᱱᱟᱢ ᱠᱚᱜᱮ ᱛᱟᱦᱚᱞᱮᱠᱷᱟᱱ ᱟᱨᱦᱚᱸ ᱟᱵᱚᱣᱟᱜ ᱯᱟᱹᱨᱥᱤ ᱠᱤᱥᱟᱹᱬᱚᱜᱼᱟ ᱟᱨ ᱩᱱᱠᱩ ᱯᱟᱹᱴᱷᱩᱣᱟᱹ ᱠᱚᱦᱚᱸ ᱥᱟᱱᱟᱢ ᱟᱠᱚᱣᱟᱜ ᱡᱷᱚᱛᱚ ᱟᱭᱳ ᱟᱲᱟᱝ ᱛᱮᱠᱚ ᱯᱟᱲᱦᱟᱜ ᱠᱟᱱᱟ ᱥᱮ ᱟᱵᱚᱣᱟᱜ ᱟᱲᱟᱝ ᱛᱮᱠᱚ ᱯᱟᱲᱦᱟᱜ ᱠᱟᱱᱟ ᱮᱸᱰᱮᱠᱷᱟᱱ ᱫᱚ ᱥᱟᱱᱟᱢ ᱠᱚᱜᱮ ᱵᱚᱱ ᱵᱩᱡᱽ ᱫᱟᱲᱮᱭᱟᱜ ᱠᱟᱱᱟ ᱯᱟᱹᱨᱥᱤ ᱨᱮᱱᱟᱜ ᱮᱱᱮᱢ ᱠᱚ